ᱥᱟᱨᱡᱚᱢ ᱫᱟᱨᱮ ᱫᱚ ᱵᱟᱝᱪᱟᱣ ᱫᱚᱦᱚ ᱟᱱᱟᱴ ᱜᱤᱭᱟ

ᱥᱤᱛᱩᱝ ᱫᱤᱱ ᱦᱚᱸ ᱥᱮᱛᱟᱜ ᱨᱮ ᱫᱟᱜ ᱫᱩᱞᱟᱜ ᱦᱩᱭᱩᱜᱼᱟ ᱟᱨ ᱛᱟᱨᱟᱥᱤᱧ ᱵᱮᱲᱟ ᱫᱟᱜ ᱫᱩᱞᱟᱜ ᱦᱩᱭᱩᱜᱼᱟ ᱛᱚ ᱫᱚᱢᱮ ᱥᱤᱛᱩᱝ ᱛᱤᱠᱤᱱ ᱫᱟᱜ ᱫᱩᱞ ᱫᱚ ᱵᱟᱭ ᱜᱟᱱᱚᱜᱼᱟ ᱟᱨ ᱨᱟᱵᱟᱝ ᱫᱤᱱ ᱦᱚᱸ ᱥᱟᱨᱡᱚᱢ ᱫᱟᱨᱮ ᱫᱚ ᱥᱮᱛᱟᱜ ᱵᱮᱲᱟ ᱫᱟᱜ ᱫᱩᱞᱟᱜ ᱦᱩᱭᱩᱜᱼᱟ ᱪᱮᱫᱟᱜ ᱥᱮ ᱨᱟᱵᱟᱝ ᱫᱤᱱ ᱫᱚ ᱚᱛ ᱦᱟᱣᱮᱫᱚᱜᱼᱟ ᱟᱨ ᱚᱛ ᱦᱟᱣᱮᱫ ᱞᱮᱱ ᱠᱷᱟᱱ

ᱦᱚᱸ ᱵᱟᱧᱪᱟᱣ ᱫᱚᱦᱚ ᱟᱱᱟᱴ ᱜᱤᱭᱟ ᱚᱱᱟᱛᱮ ᱥᱮᱛᱟᱜ ᱟᱨ ᱛᱟᱨᱟᱥᱤᱧ ᱦᱚᱸ ᱫᱟᱜ ᱫᱩᱞ ᱦᱩᱭᱩᱜᱼᱟ